ᱵᱤᱨ ᱪᱮᱬᱮ ᱠᱚᱫᱚ ᱤᱧ ᱟᱹᱰᱤ ᱜᱤᱧ ᱠᱩᱥᱤᱭᱟᱠᱚᱣᱟ ᱟᱨ ᱩᱱᱠᱩ ᱫᱚ ᱟᱹᱰᱤ ᱪᱮᱨᱦᱟ ᱜᱮᱠᱚ ᱨᱟᱜ ᱵᱟᱲᱟᱭᱟ ᱡᱟᱦᱟᱸ ᱛᱤᱥ ᱫᱟᱜ ᱡᱟᱹᱯᱩᱫ ᱠᱚ ᱦᱩᱭᱩᱜᱼᱟ ᱩᱱ ᱡᱚᱠᱷᱚᱱ ᱢᱟ ᱟᱹᱰᱤ ᱱᱟᱯᱟᱭ ᱜᱮ ᱨᱟᱜ ᱛᱟᱠᱚ ᱟᱡᱚᱢᱚᱜᱼᱟ ᱟᱨ ᱩᱱᱠᱩ ᱥᱩᱨ ᱫᱚ ᱪᱟᱞᱟᱣ ᱟᱠᱟᱱ ᱜᱮᱭᱟᱹᱧ ᱡᱟᱦᱟᱸ ᱞᱮᱠᱟ ᱜᱷᱟᱲᱣᱟ ᱪᱮᱬᱮ ᱠᱚ ᱥᱩᱨ ᱛᱮᱫᱚ ᱟᱹᱰᱤ ᱫᱷᱟᱣ ᱤᱧ ᱥᱮᱴᱮᱨ ᱵᱟᱲᱟ ᱟᱠᱟᱱ ᱜᱮᱭᱟ ᱩᱱᱠᱩ ᱪᱮᱬᱮ ᱫᱚ ᱡᱚᱞᱫᱤ ᱵᱟᱠᱚ ᱩᱰᱟᱹᱜᱼᱟ ᱥᱩᱨ ᱥᱮᱱ ᱠᱟᱛᱮᱫ ᱩᱱᱠᱩ ᱪᱮᱬᱮ ᱫᱚ ᱟᱹᱰᱤ ᱱᱟᱯᱟᱭ ᱜᱮᱠᱚ ᱧᱮᱞᱚᱜᱼᱟ ᱦᱩᱰᱤᱧ ᱜᱮᱠᱚ ᱛᱟᱦᱮᱱ ᱨᱮᱦᱚᱸ ᱦᱚᱲ ᱫᱚ ᱵᱟᱠᱚ ᱵᱚᱛᱚᱨᱟ ᱠᱚᱣᱟ ᱟᱨ ᱩᱱᱠᱩ ᱪᱮᱬᱮ ᱫᱚ ᱟᱹᱰᱤ ᱱᱟᱯᱟᱭ ᱠᱚ ᱧᱮᱞᱚᱜᱼᱟ ᱥᱟᱶᱛᱮ ᱢᱤᱨᱩ ᱪᱮᱬᱮ ᱦᱚᱸ ᱱᱟᱯᱟᱭ ᱜᱮᱠᱚ ᱧᱮᱞᱚᱜᱼᱟ ᱟᱞᱮ ᱥᱮᱫ ᱢᱟ ᱡᱟᱹᱥᱛᱤ ᱢᱤᱨᱩ ᱪᱮᱬᱮ ᱜᱮᱠᱚ ᱦᱤᱡᱩᱜᱼᱟ ᱵᱩᱨᱩ ᱨᱤᱱ ᱪᱮᱬᱮ ᱦᱚᱸ ᱦᱤᱡᱩᱜ ᱜᱮᱭᱟ ᱠᱚ ᱟᱨ ᱥᱩᱨ ᱦᱚᱸᱠᱚ ᱥᱩᱨ ᱚᱪᱚᱣᱟᱜ ᱜᱮᱭᱟ ᱛᱟᱨᱟ ᱪᱮᱬᱮ ᱫᱚ ᱟᱹᱰᱤ ᱜᱮᱠᱚ ᱵᱚᱛᱚᱨᱚᱜᱼᱟ ᱟᱨ ᱦᱚᱲ ᱠᱚ ᱧᱮᱞ ᱢᱮᱢ ᱮᱠᱷᱟᱱ ᱜᱮᱠᱚ ᱩᱰᱟᱹᱜᱼᱟ ᱟᱨ ᱜᱷᱟᱲᱣᱟ ᱪᱮᱬᱮ ᱫᱚ ᱥᱩᱨ ᱜᱮᱠᱚ ᱪᱟᱞᱟᱣ ᱦᱚᱪᱚᱣᱟᱜᱼᱟ ᱤᱱᱟᱹ ᱯᱚᱨᱮ ᱜᱮᱠᱚ ᱩᱰᱟᱹᱜᱼᱟ ᱟᱨ ᱡᱚᱛᱚ ᱠᱷᱚᱱ ᱦᱩᱰᱤᱧ ᱫᱚ ᱜᱷᱟᱲᱣᱟ ᱪᱮᱬᱮ ᱜᱮᱠᱚ ᱛᱟᱦᱮᱱᱟ ᱟᱨ ᱩᱱᱠᱩ ᱜᱮ ᱡᱚᱛᱚ ᱠᱷᱚᱱ ᱠᱚ ᱱᱟᱯᱟᱭᱟ ᱟᱨ ᱱᱚᱣᱟ ᱫᱤᱥᱚᱢ ᱨᱮᱫᱚ ᱤᱧ ᱧᱮᱞᱮᱫ ᱠᱚᱣᱟ ᱜᱤᱫᱤ ᱪᱮᱬᱮ ᱜᱮᱠᱚ ᱟᱫᱚᱜ ᱠᱟᱱᱟ ᱩᱱᱠᱩ ᱪᱮᱬᱮ ᱫᱚ ᱟᱹᱰᱤ ᱠᱚ ᱢᱟᱨᱟᱝᱟ ᱟᱨ ᱩᱱᱠᱩ ᱫᱚ ᱡᱤᱞ ᱠᱚᱜᱮ ᱠᱚ ᱡᱚᱢ ᱵᱟᱲᱟᱭᱟ ᱚᱱᱟᱛᱮ ᱩᱱᱠᱩ ᱫᱚ ᱯᱟᱞᱮ ᱡᱚᱛᱚ ᱠᱚ ᱟᱫ ᱪᱟᱵᱟᱜ ᱠᱟᱱᱟ ᱪᱮᱫᱟᱜ ᱥᱮ ᱱᱚᱛᱮ ᱨᱮᱢᱟ ᱪᱮᱫ ᱡᱚᱢᱟᱜ ᱦᱚᱸ ᱵᱟᱠᱚ ᱧᱟᱢᱮᱫ ᱛᱮ ᱩᱱᱠᱩ ᱪᱮᱬᱮ ᱠᱚᱫᱚ ᱠᱚ ᱟᱫ ᱪᱟᱵᱟᱜ ᱠᱟᱱᱟ ᱟᱹᱰᱤ ᱫᱤᱱ ᱦᱩᱭᱱᱟ ᱤᱧ ᱜᱤᱫᱤ ᱪᱮᱬᱮ ᱧᱮᱞ ᱜᱮ ᱵᱟᱹᱧ ᱧᱮᱞ ᱟᱠᱟᱫ ᱠᱚᱣᱟ ᱟᱨ ᱟᱞᱮ ᱥᱮᱫ ᱢᱟ ᱜᱤᱫᱤ ᱦᱚᱸ ᱵᱟᱠᱚ ᱦᱤᱡᱩᱜᱼᱟ ᱚᱱᱟ ᱠᱷᱟᱹᱛᱤᱨ ᱛᱮ ᱤᱧᱟᱹᱜ ᱩᱭᱦᱟᱹᱨ ᱜᱤᱫᱤ ᱪᱮᱬᱮ ᱫᱚ ᱵᱟᱱᱩᱜ ᱠᱚᱣᱟ ᱢᱮᱱᱛᱮ ᱤᱧ ᱢᱮᱱᱮᱜᱼᱟ ᱚᱱᱟ ᱫᱤᱭᱮ ᱛᱮᱜᱮ ᱞᱟᱹᱭ ᱟᱹᱧ ᱠᱤ ᱜᱤᱫᱤ ᱪᱮᱬᱮ ᱫᱚᱠᱚ ᱟᱫ ᱪᱟᱵᱟᱜ ᱠᱟᱱᱟ ᱚᱱᱟ ᱠᱷᱟᱹᱛᱤᱨ ᱵᱤᱨ ᱪᱮᱬᱮ ᱜᱮ ᱧᱮᱞ ᱧᱮᱯᱮᱞ ᱦᱩᱭᱩᱜ ᱠᱟᱱᱟ ᱵᱤᱨ ᱪᱮᱬᱮ ᱫᱚ ᱱᱚᱛᱮ ᱠᱚ ᱦᱮᱡ ᱵᱟᱲᱟᱜ ᱠᱟᱱ ᱜᱮᱭᱟ ᱚᱱᱟ ᱠᱷᱟᱹᱛᱤᱨ ᱵᱤᱨ ᱪᱮᱬᱮ ᱫᱚ ᱥᱩᱨ ᱦᱚᱸᱠᱚ ᱥᱩᱨ ᱚᱪᱚᱣᱟᱜᱼᱟ ᱟᱨ ᱧᱮᱞ ᱦᱚᱸᱠᱚ ᱧᱮᱞ ᱧᱮᱞᱚᱜ ᱠᱟᱱ ᱜᱮᱭᱟ